ᱦᱮᱞᱳ ᱦᱮᱸ ᱰᱟᱠᱛᱟᱨ ᱵᱟᱵᱩ ᱞᱟᱹᱭ ᱫᱟᱹᱧ ᱟᱢ ᱚᱠᱟᱨᱮᱢ ᱫᱩᱲᱩᱵ ᱠᱟᱱᱟ ᱚ ᱚᱠᱟᱴᱟᱜ ᱱᱟᱨᱥᱤᱝ ᱦᱳᱢ ᱚ ᱛᱤᱱ ᱥᱚᱢᱚᱭ ᱠᱷᱚᱱᱮᱢ ᱫᱩᱲᱩᱵ ᱠᱟᱱᱟ ᱚᱻ ᱛᱟᱞᱦᱮ ᱟᱢᱟᱜ ᱵᱷᱤᱡᱤᱴ ᱫᱚ ᱛᱤᱱᱟᱹᱜ ᱠᱟᱛᱮ ᱛᱟᱢ ᱚᱻ ᱛᱚᱵᱮ ᱤᱧ ᱪᱟᱞᱟᱜ ᱟᱹᱧ ᱛᱤᱱ ᱥᱚᱢᱚᱭ ᱟᱹᱰᱤ ᱚᱥᱩᱵᱤᱫᱷᱟᱜᱤᱭᱟᱹᱧ ᱚᱻ ᱴᱷᱤᱠ ᱜᱮᱭᱟ ᱛᱚᱵᱮ ᱟᱨ ᱵᱚᱦᱚᱜ ᱦᱟᱥᱩᱭᱤᱫᱤᱧᱟ ᱟᱨ ᱵᱚᱦᱚᱜ ᱟᱹᱪᱩᱨᱚᱜ ᱠᱟᱱ ᱛᱤᱧᱟᱹ ᱱᱚᱶᱟ ᱠᱚ ᱚᱥᱩᱵᱤᱛᱟ ᱦᱩᱭᱩᱜ ᱠᱟᱱ ᱛᱤᱧᱟᱹ ᱛᱚ ᱟᱜ ᱦᱮᱸ ᱟᱫᱚ ᱛᱟᱞᱦᱮ ᱤᱧ ᱪᱮᱫ ᱤᱧ ᱪᱤᱠᱟᱹᱭᱟ ᱚᱱᱟ ᱵᱟᱵᱚᱛ ᱛᱮ ᱟᱜ ᱚᱻ ᱛᱟᱞᱦᱮ ᱤᱧ ᱱᱤᱛᱳᱜ ᱯᱷᱳᱱ ᱛᱤᱧ ᱚᱞᱟ ᱟᱨ ᱛᱤᱱ ᱥᱚᱢᱚᱭ ᱜᱟᱱᱤᱧ ᱪᱟᱞᱟᱜᱼᱟ ᱛᱟᱞᱦᱮ ᱟᱪᱪᱟ ᱴᱷᱤᱠᱜᱮᱭᱟ ᱛᱟᱞᱦᱮ ᱤᱧ ᱱᱚᱛᱮ ᱵᱟᱥ ᱴᱨᱮᱱ ᱦᱚᱸ ᱚᱥᱩᱵᱤᱛᱟ ᱜᱮᱭᱟ ᱛᱟᱞᱦᱮ ᱤᱧ ᱡᱟᱦᱟᱸᱞᱮᱠᱟ ᱠᱟᱛᱮ ᱜᱮ ᱤᱧ ᱥᱟᱲᱮ ᱱᱚ ᱴᱟ ᱵᱷᱤᱛᱤᱨ ᱨᱤᱧ ᱵᱚᱞᱚᱱ ᱠᱟᱱᱟ ᱦᱮᱸ ᱦᱮᱸ ᱦᱮᱸ ᱟᱪᱪᱷᱟ ᱴᱷᱤᱠᱜᱮᱭᱟ ᱛᱟᱞᱦᱮ ᱤᱧ ᱠᱚᱲᱟᱢ ᱠᱚ ᱟᱹᱰᱤ ᱡᱳᱨ ᱦᱟᱥᱩᱧ ᱠᱟᱱᱟ ᱟᱫᱚ ᱛᱟᱞᱦᱮ ᱡᱟᱦᱟᱸᱞᱮᱠᱟ ᱛᱮᱜᱮ ᱤᱧᱤᱹ ᱥᱮᱴᱮᱨᱚᱜᱼᱟ ᱛᱟᱞᱦᱮ ᱤᱧ ᱠᱟᱹᱴᱤᱡ ᱮᱢ ᱞᱟᱦᱟ ᱠᱟᱹᱧᱟᱹ ᱚ ᱛᱟᱞᱦᱮ ᱤᱧ ᱥᱟᱲᱮ ᱱᱚ ᱴᱟ ᱢᱚᱫᱽ ᱨᱤᱧ ᱥᱮᱴᱮᱨᱚᱜᱼᱟ ᱟᱪᱪᱷᱟ ᱴᱷᱤᱠᱜᱮᱭᱟ ᱛᱟᱞᱦᱮ